ᱦᱮᱞᱳ ᱤᱭᱟᱹ ᱚᱠᱚᱭᱮᱢ ᱢᱮᱱᱮᱜᱼᱟ ᱜᱟᱹᱰᱤ ᱢᱟᱹᱞᱤᱠ ᱤᱭᱟᱹ ᱞᱩᱜᱩᱵᱩᱨᱩ ᱪᱟᱞᱟᱜ ᱞᱟᱦᱤᱫᱛᱮ ᱱᱚᱝᱠᱟᱱ ᱜᱟᱹᱰᱤᱢ ᱵᱷᱮᱡᱟᱠᱟᱫᱟ ᱥᱤᱴ ᱦᱚᱸᱛᱟᱢ ᱚᱲᱮᱡ ᱜᱮᱭᱟ ᱦᱮᱸ ᱟᱨ ᱵᱟᱹᱛᱤ ᱦᱚᱸᱛᱟᱢ ᱵᱟᱭ ᱡᱩᱞᱩᱜ ᱠᱟᱱᱟ ᱪᱮᱫ ᱦᱚᱸ ᱵᱟᱝᱼᱟ ᱮᱱᱠᱷᱟᱡ ᱫᱚ ᱱᱚᱝᱠᱟᱨᱮᱢᱟ ᱦᱚᱲ ᱠᱚᱞᱮ ᱟᱫᱷᱲᱟᱣ ᱠᱚᱣᱟᱞᱮ ᱟᱫᱚ ᱩᱱᱟᱹᱜ ᱱᱚᱝᱠᱟᱱᱟᱜ ᱮᱢ ᱵᱷᱮᱡᱟ ᱟᱠᱟᱫ ᱫᱚ ᱟᱨ ᱢᱤᱫ ᱫᱷᱟᱣ ᱨᱮᱫᱚ ᱢᱟᱱᱮ ᱱᱚᱝᱠᱟᱱᱟᱜ ᱫᱚ ᱟᱞᱚᱢ ᱵᱷᱮᱡᱟᱭᱟ ᱵᱮᱥ ᱫᱷᱟᱨᱟᱣᱟᱜ ᱵᱷᱮᱡᱟᱭᱢᱮ ᱵᱮᱥ ᱫᱷᱟᱨᱟ ᱵᱷᱮᱡᱟᱭᱢᱮ ᱟᱨ ᱥᱮᱱᱚᱜ ᱦᱩᱭᱩᱜᱼᱟ